ᱜᱮᱥ ᱜᱮᱥ ᱪᱩᱞᱦᱟᱹ ᱨᱮ ᱫᱟᱠᱟ ᱛᱮᱫᱚ ᱤᱧᱟᱹᱜ ᱟᱹᱰᱤ ᱥᱩᱵᱤᱫᱷᱟ ᱜᱮ ᱦᱩᱭᱩᱜ ᱠᱟᱱᱟ ᱡᱟᱦᱟᱸ ᱫᱚ ᱜᱮᱥ ᱨᱮ ᱢᱟᱱᱮ ᱴᱩᱠᱩᱡ ᱪᱮᱞᱟᱝ ᱵᱟᱝ ᱦᱮᱸᱫᱮᱜ ᱠᱟᱱᱟ ᱟᱨ ᱩᱛᱩ ᱫᱟᱠᱟ ᱦᱚᱸ ᱟᱹᱰᱤ ᱩᱥᱟᱹᱨᱟᱜᱮ ᱤᱥᱤᱱᱚ ᱠᱟᱱ ᱛᱤᱧᱟ ᱡᱮᱨᱚᱠᱚᱢ ᱡᱩᱞᱟᱜ ᱠᱟᱱᱟ ᱚᱱᱟᱛᱮ ᱫᱟᱠᱟ ᱩᱛᱩ ᱡᱩᱞ ᱠᱟᱛᱮ ᱦᱚᱸ ᱩᱛᱩ ᱛᱮᱭᱟᱜ ᱤᱧ ᱜᱮᱛᱫᱟ ᱥᱮ ᱨᱟᱪᱟ ᱠᱚᱧ ᱡᱚᱜ ᱥᱟᱯᱷᱟᱭᱫᱟ ᱥᱮᱛᱟᱜ ᱨᱮ ᱢᱟᱱᱮ ᱟᱨᱦᱚᱸ ᱮᱴᱟᱜ ᱮᱴᱟᱜ ᱟᱜ ᱤᱧ ᱠᱟᱹᱢᱤ ᱫᱟᱲᱮᱭᱟᱜ ᱠᱟᱱᱟ ᱟᱨ ᱚᱱᱟ ᱜᱮᱥ ᱨᱮ ᱫᱟᱠᱟ ᱩᱛᱩ ᱛᱩᱞᱩᱡ ᱛᱟᱨᱯᱚᱨᱮ ᱜᱮᱥ ᱨᱮ ᱢᱟᱱᱮ ᱫᱷᱩᱦᱟᱹ ᱦᱚᱸ ᱡᱟᱹᱥᱛᱤ ᱵᱟᱝ ᱫᱷᱩᱣᱟᱹᱜ ᱠᱟᱱᱟ ᱚᱲᱟᱜ ᱫᱩᱣᱟᱹᱨ ᱦᱚᱸ ᱵᱟᱝ ᱦᱮᱸᱫᱮᱜ ᱠᱟᱱ ᱛᱤᱧᱟ ᱟᱨ ᱴᱩᱠᱩᱡ ᱪᱮᱞᱟᱝ ᱦᱚᱸ ᱮᱠᱫᱚᱢ ᱥᱟᱯᱷᱟᱜᱮ ᱛᱟᱦᱮᱱ ᱠᱟᱱᱟ ᱮᱠᱫᱚᱢ ᱛᱷᱚᱲᱟᱧ ᱵᱚᱦᱚᱭᱮᱜ ᱠᱟᱱ ᱠᱷᱟᱡ ᱥᱮ ᱛᱷᱚᱲᱟ ᱛᱷᱚᱲᱟᱧ ᱜᱷᱟᱥᱟᱣ ᱮᱜ ᱠᱷᱟᱱᱜᱮ ᱥᱟᱯᱷᱟᱜᱮ ᱛᱟᱦᱮᱱ ᱠᱟᱱᱟ ᱟᱨ ᱩᱛᱩ ᱫᱟᱠᱟ ᱦᱚᱸ ᱟᱹᱰᱤ ᱢᱚᱡᱽ ᱥᱚᱲᱚᱢ ᱠᱟᱱᱟ ᱡᱮᱨᱚᱠᱚᱢ ᱪᱩᱞᱦᱟᱹ ᱨᱮ ᱫᱟᱠᱟ ᱞᱮᱠᱷᱟᱡ ᱢᱟᱱᱮ ᱚᱜᱼᱚᱜ ᱢᱤᱫᱴᱮᱡ ᱥᱚ ᱚᱱᱟ ᱥᱚ ᱫᱚ ᱵᱟᱹᱱᱩᱜᱼᱟ